ᱚᱠᱛᱚ ᱥᱟᱶ ᱥᱟᱶᱛᱮ ᱡᱟᱸᱦᱟ ᱠᱚ ᱥᱟᱶᱛᱟᱞᱤ ᱯᱟ ᱨᱥᱤ ᱛᱟᱞᱛᱮ ᱩᱛᱱᱟᱹᱜ ᱠᱟᱱᱟ ᱚᱱᱟ ᱠᱚᱫᱚ ᱧᱮᱞᱚᱜ ᱠᱟᱱᱟ ᱛᱤᱦᱤᱧ ᱜᱟᱯᱟ ᱟᱨ ᱞᱟᱦᱟᱛᱮᱱ ᱠᱚ ᱚᱞᱚᱜ ᱯᱟᱲᱦᱟᱜ ᱟ ᱰᱤ ᱩᱛᱱᱟᱹᱣ ᱪᱟᱞᱟᱜ ᱠᱟᱱ ᱛᱟᱠᱚᱣᱟ ᱟᱭᱢᱟ ᱠᱚ ᱥᱮᱬᱟᱭᱮᱫ ᱠᱟᱱᱟ ᱛᱮᱦᱮᱧ ᱜᱟᱯᱟ ᱫᱚ ᱟᱨ ᱥᱮᱫᱟᱭ ᱫᱚ ᱱᱚᱝᱠᱟᱱ ᱚᱞᱚᱜ ᱯᱟᱲᱦᱟᱜ ᱨᱮᱱᱟᱜ ᱩᱛᱱᱟᱹᱣ ᱰᱟᱦᱟᱨ ᱵᱟᱠᱚ ᱧᱮᱞ ᱧᱟᱢᱮᱫ ᱠᱟᱱ ᱛᱟᱸᱦᱮᱱᱟ ᱱᱮᱛᱟᱨ ᱠᱚᱛᱮ ᱫᱚ ᱚᱞᱚᱜ ᱯᱟᱲᱦᱟᱜ ᱨᱮᱱᱟᱜ ᱩᱛᱱᱟᱹᱣ ᱫᱚ ᱞᱟᱦᱟᱜ ᱠᱟᱱ ᱜᱮᱭᱟ ᱥᱟᱶ ᱥᱟᱶᱛᱮ ᱵᱚᱫᱚᱞ ᱦᱚᱸ ᱧᱮᱞᱚᱜ ᱠᱟᱱ ᱜᱮᱭᱟ ᱟᱭᱢᱟ ᱨᱚᱠᱚᱢ ᱵᱚᱫᱚᱞ ᱡᱟᱸᱦᱟ ᱠᱚᱫᱚ ᱟᱵᱚᱣᱟᱜ ᱠᱟᱞᱪᱟᱨ ᱠᱤᱪᱷᱩ ᱠᱤᱪᱷᱩ ᱠᱟᱞᱪᱟᱨ ᱢᱮᱱᱟᱜᱼᱟ ᱚᱱᱟ ᱠᱚᱫᱚ ᱞᱚᱴᱚᱢᱚᱜ ᱠᱟᱱᱟ ᱠᱤᱪᱷᱩ ᱠᱤᱪᱷᱩ ᱠᱟᱞᱪᱟᱨ ᱫᱚ ᱟᱵᱚ ᱛᱟᱞᱟ ᱥᱮ ᱟᱵᱚ ᱥᱩᱨ ᱥᱩᱯᱩᱨ ᱨᱮ ᱡᱟᱸᱦᱟᱭ ᱯᱟᱨᱥᱤᱭᱟᱱ ᱠᱤᱪᱷᱩᱜᱟᱱ ᱢᱥᱱᱢᱤ ᱠᱚ ᱢᱮᱱᱟᱜ ᱠᱚᱣᱟ ᱩᱱᱠᱩᱣᱟᱜ ᱠᱚ ᱥᱮᱞᱮᱫᱮᱫ ᱠᱟᱱᱟ ᱚᱱᱮ ᱚᱱᱠᱟᱱ ᱵᱚᱫᱚᱞ ᱫᱚ ᱧᱮᱞᱚᱜ ᱠᱟᱱ ᱜᱮᱭᱟ